ᱱᱤᱛᱳᱜ ᱟᱞᱮ ᱡᱩᱣᱟᱹᱱ ᱠᱩᱲᱤᱼᱠᱩᱲᱟ ᱫᱚ ᱡᱚᱛᱚ ᱦᱚᱲ ᱜᱮ ᱵᱟᱡᱟᱨ ᱠᱟᱹᱢᱤ ᱫᱚ ᱟᱹᱰᱤ ᱡᱳᱨ ᱠᱚ ᱠᱩᱥᱤᱭᱟᱜ ᱠᱟᱱᱟ ᱟᱨ ᱚᱲᱟᱜ ᱠᱚᱨᱮᱱᱟᱜ ᱠᱟᱹᱢᱤ ᱦᱚᱸ ᱠᱚ ᱠᱩᱥᱤᱭᱟᱜ ᱠᱟᱱᱟ ᱟᱨ ᱱᱤᱛᱳᱝ ᱫᱚ ᱟᱹᱰᱤ ᱡᱳᱨ ᱜᱮᱠᱚ ᱡᱟᱹᱥᱛᱤ ᱵᱟᱡᱟᱨ ᱨᱮᱠᱚ ᱠᱟᱹᱢᱤᱭᱫᱟ ᱟᱨ ᱢᱮᱱ ᱡᱚᱛᱚ ᱦᱚᱲ ᱜᱮ ᱠᱚ ᱪᱟᱞᱟᱜ ᱠᱟᱱᱟ ᱵᱟᱡᱟᱨ ᱠᱟᱹᱢᱤ ᱟᱨ ᱟᱛᱳ ᱠᱚᱨᱮ ᱦᱚᱸᱠᱚ ᱚᱲᱟᱜ ᱠᱚᱨᱮ ᱦᱚᱸ ᱠᱟᱹᱢᱤᱭ ᱫᱟᱠᱚ ᱥᱮ ᱵᱟᱹᱭᱦᱟᱹᱲ ᱨᱮᱭᱟᱜ ᱦᱚᱸ ᱪᱟᱥ ᱟᱵᱟᱫ ᱦᱚᱸ ᱚᱱᱟ ᱦᱚᱸ ᱱᱟᱯᱟᱭ ᱛᱮᱜᱮ ᱠᱚ ᱠᱟᱹᱢᱤᱭᱫᱟ ᱟᱨ ᱚᱱᱟ ᱦᱚᱸ ᱢᱚᱡᱽ ᱛᱮᱜᱮᱞᱮ ᱠᱩᱥᱤᱭᱟᱜ ᱠᱟᱱᱟ ᱟᱫᱚ ᱟᱨ ᱚᱱᱟ ᱠᱚ ᱠᱟᱹᱢᱤ ᱫᱚ ᱢᱚᱡᱽ ᱜᱮᱞᱮ ᱠᱩᱥᱤᱭᱟᱜ ᱠᱟᱱᱟ ᱟᱨ